ᱥᱟᱱᱛᱟᱲ ᱠᱚ ᱢᱩᱫᱽᱨᱮ ᱟᱭᱤᱱ ᱠᱚ ᱡᱟᱦᱟᱸ ᱠᱚ ᱠᱟᱹᱢᱤᱭᱮᱫᱟ ᱩᱱᱠᱩ ᱫᱚ ᱥᱚᱢᱟᱡᱽ ᱥᱟᱱᱛᱟᱲ ᱥᱚᱢᱟᱡᱽ ᱨᱮ ᱡᱟᱦᱟᱸ ᱞᱮᱠᱟ ᱢᱟᱺᱡᱷᱤ ᱦᱩᱭᱱᱟ ᱡᱚᱜᱽ ᱡᱚᱜᱽ ᱢᱟᱺᱡᱷᱤ ᱠᱚ ᱦᱩᱭᱱᱟᱭ ᱟᱨ ᱡᱟᱦᱟᱸ ᱛᱤᱱᱟᱹᱜ ᱜᱮ ᱢᱚᱬᱮ ᱠᱚ ᱢᱮᱱᱟᱜ ᱠᱚᱣᱟ ᱩᱱᱠᱩ ᱦᱚᱸ ᱚᱱᱟ ᱵᱟᱠᱷᱨᱟ ᱠᱚ ᱠᱟᱹᱢᱤᱭᱮᱫ ᱜᱮᱭᱟ ᱟᱨ ᱚᱱᱟ ᱥᱟᱶᱛᱮ ᱱᱩᱠᱩ ᱫᱚ ᱦᱩᱭᱱᱟ ᱠᱚ ᱟᱵᱚ ᱥᱚᱢᱟᱡᱽ ᱵᱷᱤᱛᱟᱹᱨ ᱟᱵᱚ ᱥᱟᱶᱛᱟ ᱵᱷᱤᱛᱟᱹᱨ ᱟᱨ ᱥᱟᱶᱛᱟ ᱵᱟᱦᱨᱮ ᱠᱷᱚᱱ ᱡᱟᱦᱟᱸ ᱞᱮᱠᱟ ᱠᱚ ᱠᱟᱹᱢᱤᱭᱮᱫ ᱛᱟᱵᱚᱱ ᱟᱵᱚ ᱵᱟᱠᱷᱨᱟ ᱜᱮ ᱥᱟᱱᱛᱟᱲ ᱥᱚᱢᱟᱡᱽ ᱵᱟᱠᱷᱨᱟ ᱜᱮ ᱚᱠᱟ ᱞᱮᱠᱟ ᱪᱮᱫ ᱵᱚᱱ ᱪᱤᱠᱟᱹᱭᱟ ᱟᱨ ᱟᱵᱚᱣᱟᱜ ᱡᱟᱦᱟᱸ ᱛᱤᱱᱟᱹᱜ ᱜᱮ ᱥᱟᱱᱛᱟᱲᱟᱜ ᱦᱚᱠ ᱨᱮᱱᱟᱜ ᱠᱟᱹᱱᱩᱱ ᱢᱮᱱᱟᱜᱼᱟ ᱚᱱᱟ ᱵᱟᱵᱚᱱ ᱵᱟᱰᱟᱭᱟ ᱚᱱᱟ ᱦᱤᱥᱟᱹᱵᱽ ᱛᱮᱦᱚᱸ ᱢᱟᱱᱚᱛᱟᱱ ᱛᱟᱵᱚᱱ ᱢᱮᱱᱟᱭᱟ ᱥᱤᱨᱤᱯᱚᱛᱤ ᱴᱩᱰᱩ ᱩᱱᱤ ᱦᱚᱸ ᱟᱹᱰᱤ ᱵᱟᱲᱟᱭᱟᱱ ᱦᱚᱲ ᱠᱟᱱ ᱜᱮᱭᱟᱭ ᱟᱨ ᱜᱚᱴᱟ ᱠᱚ ᱵᱟᱰᱟᱭ ᱠᱟᱱ ᱜᱮᱭᱟ ᱩᱱᱤ ᱟᱨ ᱩᱱᱤ ᱦᱚᱸ ᱟᱵᱚ ᱱᱚᱣᱟ ᱥᱟᱱᱛᱟᱲ ᱤᱭᱟᱹ ᱠᱟᱹᱱᱩᱱ ᱡᱟᱦᱟᱸ ᱛᱟᱵᱚᱱ ᱢᱮᱱᱟᱜᱼᱟ ᱚᱱᱟ ᱚᱱᱟ ᱤᱫᱤ ᱛᱮ ᱜᱚᱴᱟ ᱜᱮ ᱜᱚᱴᱟ ᱵᱷᱟᱨᱚᱛ ᱫᱤᱥᱚᱢ ᱪᱷᱟᱰᱟ ᱠᱟᱛᱮᱫ ᱵᱟᱦᱨᱮ ᱫᱤᱥᱚᱢ ᱠᱚ ᱜᱚᱴᱟ ᱠᱚᱜᱮ ᱩᱱᱤ ᱟᱵᱚᱣᱟᱜ ᱱᱚᱣᱟ ᱡᱟᱦᱟᱸ ᱛᱤᱱᱟᱹᱜ ᱜᱮ ᱢᱮᱱᱟᱜ ᱠᱚᱣᱟ ᱡᱟᱦᱟᱸ ᱠᱚᱨᱮ ᱜᱮ ᱡᱷᱚᱛᱚ ᱜᱮ ᱞᱟᱹᱭᱟ ᱠᱚ ᱠᱟᱱᱟᱭ ᱡᱮ ᱟᱵᱚᱣᱟᱜ ᱦᱚᱠ ᱟᱵᱚᱣᱟᱜ ᱠᱟᱹᱱᱩᱱ ᱨᱮ ᱟᱵᱚ ᱯᱟᱦᱴᱟ ᱛᱮ ᱪᱮᱫ ᱪᱮᱫ ᱢᱮᱱᱟᱜᱼᱟ ᱚᱱᱟ ᱠᱚ ᱞᱟᱹᱭᱟᱠᱚ ᱠᱟᱱ ᱜᱮᱭᱟ ᱟᱨ ᱱᱚᱝᱠᱟᱱ ᱦᱚᱲ ᱠᱚᱫᱚ ᱟᱵᱚ ᱫᱚᱨᱠᱟᱨ ᱠᱟᱱ ᱜᱮᱭᱟ ᱡᱮᱢᱚᱱ ᱪᱮᱫ ᱡᱟᱦᱟᱸ ᱛᱤᱱᱟᱹᱜ ᱵᱚᱱ ᱵᱟᱰᱟᱭᱟ ᱩᱱᱠᱩ ᱠᱚ ᱞᱟᱹᱭᱟᱵᱚᱱ ᱠᱟᱱᱟ ᱵᱟᱝᱟ ᱟᱵᱚᱣᱟᱜ ᱦᱚᱜ ᱫᱚ ᱱᱚᱣᱟ ᱠᱟᱱᱟ ᱟᱵᱚᱣᱟᱜ ᱠᱟᱹᱱᱩᱱᱨᱮ ᱠᱟᱹᱱᱩᱱ ᱠᱷᱚᱡ ᱫᱚ ᱱᱚᱣᱟ ᱠᱚᱵᱚᱱ ᱟᱵᱚ ᱵᱚᱱ ᱫᱟᱲᱮᱭᱟᱜᱼᱟ ᱟᱨ ᱚᱱᱠᱟᱜᱮ ᱡᱟᱦᱟᱸ ᱛᱤᱱᱟᱹᱜ ᱜᱮ ᱟᱵᱚᱨᱮᱱ ᱠᱩᱲᱤ ᱜᱤᱫᱟᱹᱨ ᱥᱮ ᱠᱚᱲᱟ ᱜᱤᱫᱽᱹᱨ ᱥᱟᱱᱟᱢ ᱠᱚᱜᱮ ᱤᱧ ᱱᱚᱣᱟᱧ ᱞᱟᱹᱭ ᱞᱟᱹᱭ ᱥᱟᱹᱱᱟᱹᱧ ᱠᱟᱱᱟ ᱡᱮ ᱟᱯᱮ ᱦᱚᱸ ᱟᱵᱚᱣᱟᱜ ᱡᱟᱦᱟᱸ ᱛᱤᱱᱟᱹᱜ ᱜᱮ ᱱᱚᱣᱟ ᱛᱟᱵᱚᱱ ᱢᱮᱱᱟᱜ ᱠᱟᱨᱚᱱ ᱚᱱᱟ ᱠᱚ ᱟᱯᱮ ᱵᱮᱥᱤᱠᱟᱭᱛᱮ ᱵᱟᱰᱟᱭ ᱯᱮ ᱟᱨ ᱡᱮᱢᱚᱱ ᱛᱮ ᱡᱟᱦᱟᱸ ᱜᱮ ᱟᱵᱚ ᱠᱚ ᱱᱩᱠᱩ ᱮᱲᱮᱢᱟᱠᱚ ᱮᱲᱮᱭᱮᱫ ᱵᱚᱱ ᱜᱮᱭᱟ ᱪᱷᱟᱹᱛᱤᱠ ᱠᱚ ᱢᱮᱱᱟᱜ ᱠᱚᱜᱮᱭᱟ ᱡᱮ ᱚᱱᱟ ᱠᱚ ᱟᱞᱚ ᱠᱚ ᱮᱲᱮ ᱫᱟᱲᱮᱭᱟ ᱵᱚᱱ ᱢᱟ ᱚᱱᱠᱟ ᱤᱧᱫᱩᱧ ᱢᱮᱱᱮᱜᱼᱟ ᱥᱮ ᱟᱯᱮ ᱦᱚᱸ ᱚᱱᱟ ᱞᱟᱹᱜᱤᱫ ᱛᱮ ᱠᱟᱹᱢᱤ ᱯᱮ